ᱦᱮᱞᱳ ᱦᱮᱸ ᱟᱢᱟᱜ ᱜᱟᱹᱰᱤᱞᱮ ᱟᱹᱜᱩ ᱞᱮᱫᱟ ᱟᱢᱨᱮᱱ ᱰᱨᱟᱭᱵᱷᱟᱨ ᱮ ᱟᱹᱜᱩ ᱦᱚᱴᱚ ᱠᱟᱜ ᱞᱮᱭᱟ ᱟᱫᱚ ᱱᱤᱛᱚᱜ ᱫᱚ ᱦᱟᱱᱟ ᱵᱮᱞᱟ ᱦᱩᱭ ᱱᱟ ᱮᱠᱷᱚᱱ ᱦᱚᱸ ᱵᱟᱭ ᱦᱤᱡᱩᱜ ᱠᱟᱱᱟ ᱟᱫᱚ ᱛᱤᱱ ᱥᱚᱢᱚᱭᱮ ᱦᱤᱡᱩᱜᱼᱟ ᱥᱮ ᱵᱟᱭ ᱦᱤᱡᱩᱜᱼᱟ ᱩᱱ ᱵᱟᱝ ᱞᱟᱜᱟᱜᱼᱟ ᱟᱨ ᱢᱤᱫᱴᱟᱱ ᱞᱮ ᱴᱟᱭᱤᱢ ᱟᱫᱮ ᱟᱫᱮ ᱛᱟᱸᱦᱮᱱ ᱚᱱᱟ ᱴᱟᱭᱤᱢ ᱨᱮᱛᱚ ᱵᱟᱭ ᱦᱮᱡ ᱞᱮᱱᱟ ᱟᱨ ᱦᱤᱡᱩᱜ ᱠᱟᱱᱟᱭ ᱥᱮ ᱵᱟᱝ ᱟᱨ ᱵᱟᱝᱠᱷᱟᱱ ᱫᱚ ᱮᱴᱟᱜ ᱜᱟᱹᱰᱤ ᱠᱩᱞᱢᱮ ᱟᱞᱮ ᱫᱚ ᱱᱚᱰᱮ ᱫᱚ ᱩᱱᱟᱹᱜ ᱜᱷᱟᱹᱲᱤᱡ ᱜᱮᱞᱮ ᱛᱟᱸᱦᱮᱱᱟ ᱟᱞᱮ ᱫᱚ ᱱᱚᱰᱮ ᱫᱚ ᱤᱱᱟᱹᱜ ᱜᱷᱟᱹᱲᱤᱡ ᱜᱮᱞᱮ ᱛᱟᱸᱦᱮᱱᱟ ᱟᱨ ᱦᱟᱱᱟ ᱵᱮᱞᱟ ᱟᱹᱭᱩᱵ ᱪᱟᱵᱟᱭᱱᱟ ᱱᱤᱛᱚᱜ ᱫᱚ ᱟᱞᱮ ᱫᱚ ᱨᱩᱣᱟᱹᱲᱚᱜ ᱦᱩᱭᱩᱜ ᱛᱟᱞᱮᱭᱟ ᱵᱮᱥ ᱴᱷᱤᱠ ᱜᱮᱭᱟ ᱟᱢ ᱜᱟᱹᱰᱤ ᱠᱩᱞᱢᱮ ᱟᱨ ᱛᱟᱲᱟᱛᱟᱲᱤ ᱟᱞᱮ ᱨᱩᱣᱟᱹᱲᱚᱜ ᱦᱩᱭᱩᱜ ᱛᱟᱞᱮᱭᱟ